ᱤᱧ ᱢᱤᱫᱽᱫᱤᱱᱚᱜ ᱵᱟᱡᱟᱨ ᱤᱧ ᱪᱟᱞᱟᱣ ᱞᱮᱱᱟ ᱵᱳᱭ ᱫᱚᱠᱟᱱ ᱵᱳᱭ ᱦᱟᱛᱣ ᱛᱚ ᱢᱤᱫᱽᱴᱮᱱ ᱜᱚᱞᱯᱚ ᱵᱳᱭ ᱤᱧ ᱦᱟᱛᱟᱣ ᱟᱹᱜᱩ ᱟᱠᱟᱫ ᱛᱟᱦᱮᱱᱟ ᱛᱚ ᱚᱱᱟ ᱜᱚᱞᱯᱚᱵᱳᱭ ᱨᱮᱫᱚ ᱥᱮᱨᱚᱠᱚᱢ ᱢᱚᱸᱡᱽ ᱢᱚᱸᱡᱽ ᱜᱚᱞᱯᱷᱚ ᱫᱚ ᱵᱟᱝ ᱛᱟᱦᱮᱸ ᱠᱟᱱᱟ ᱟᱨ ᱩᱱᱤ ᱞᱮᱠᱷᱚᱠ ᱟᱜ ᱫᱚ ᱥᱮᱨᱚᱠᱚᱢ ᱢᱚᱸᱡᱽ ᱢᱚᱸᱡᱽ ᱜᱚᱞᱯᱷᱚ ᱜᱮ ᱵᱟᱹᱱᱩᱜ ᱟᱠᱟᱫᱟ ᱛᱚ ᱚᱱᱟ ᱜᱚᱞᱯᱷᱚ ᱵᱳᱭ ᱦᱟᱛᱟᱣ ᱠᱟᱛᱮᱫ ᱤᱧ ᱯᱚᱨᱮᱧ ᱵᱩᱡ ᱠᱮᱫᱟ ᱡᱮ ᱱᱤᱭᱟᱹ ᱜᱚᱞᱯᱷᱚ ᱵᱳᱭ ᱫᱚ ᱥᱮᱨᱚᱠᱚᱢ ᱫᱚ ᱵᱟᱝ ᱵᱷᱟᱹᱞᱤᱭᱟ ᱛᱚ ᱚᱱᱟᱜᱮ